ᱤᱧᱫᱚ ᱛᱮᱦᱮᱧ ᱠᱷᱟᱡᱱᱟ ᱧᱟᱢ ᱞᱟᱹᱜᱤᱫ ᱡᱤᱭᱟᱹᱞᱤ ᱠᱚ ᱟᱹᱰᱤ ᱨᱚᱠᱚᱢ ᱛᱤᱧ ᱵᱮᱣᱦᱟᱨ ᱠᱚᱣᱟ ᱢᱤᱫ ᱞᱮᱠᱟᱛᱮ ᱦᱩᱭᱩᱜ ᱠᱟᱱᱟ ᱥᱤᱢ ᱫᱚ ᱡᱤᱞ ᱠᱚ ᱡᱚᱢ ᱞᱟᱹᱜᱤᱫ ᱛᱤᱧ ᱫᱚᱦᱚ ᱠᱚᱣᱟ ᱟᱨ ᱴᱟᱠᱟ ᱯᱩᱭᱥᱟᱹ ᱦᱩᱭᱩᱜ ᱞᱟᱹᱜᱤᱫ ᱠᱷᱟᱹᱱᱤᱧ ᱟᱹᱠᱷᱨᱤᱧ ᱠᱚᱣᱟ ᱚᱱᱠᱟᱜᱮ ᱫᱚᱥᱟᱨ ᱢᱮᱨᱚᱢ ᱢᱮᱨᱚᱢ ᱦᱚᱸ ᱡᱤᱞ ᱠᱚ ᱡᱚᱢ ᱞᱟᱹᱜᱤᱫ ᱫᱚᱦᱚ ᱦᱩᱭᱩᱜᱼᱟ ᱥᱟᱶᱛᱮ ᱟᱹᱠᱷᱨᱤᱧ ᱞᱮᱠᱷᱟᱱ ᱴᱟᱠᱟ ᱯᱩᱭᱥᱟᱹ ᱦᱩᱭᱩᱜᱼᱟ ᱛᱚ ᱢᱮᱨᱚᱢ ᱦᱚᱸ ᱫᱚᱦᱚ ᱦᱩᱭᱩᱜᱼᱟ ᱚᱱᱟ ᱥᱟᱶᱛᱮ ᱰᱟᱝᱨᱤ ᱰᱟᱝᱨᱤ ᱠᱚᱫᱚ ᱥᱤᱭᱳᱜ ᱠᱚ ᱞᱟᱹᱜᱤᱫᱼᱛᱮ ᱫᱚᱦᱚ ᱦᱩᱭᱩᱜᱼᱟ ᱟᱨ ᱚᱱᱠᱟᱜᱮ ᱟᱹᱠᱷᱨᱤᱧ ᱞᱮᱠᱷᱟᱱ ᱴᱟᱠᱟ ᱯᱩᱭᱥᱟᱹ ᱧᱟᱢᱚᱜᱼᱟ ᱚᱱᱟ ᱥᱟᱶᱛᱮ ᱟᱨᱦᱚᱸ ᱜᱟᱹᱭ ᱠᱚ ᱜᱟᱹᱭ ᱠᱚᱫᱚ ᱛᱚᱣᱟ ᱧᱩ ᱞᱟᱹᱜᱤᱫ ᱦᱚᱸ ᱫᱚᱦᱚ ᱦᱩᱭᱩᱜᱼᱟ ᱟᱨ ᱡᱟᱦᱟᱸᱛᱤᱥ ᱦᱚᱴᱟᱛ ᱞᱟᱹᱠᱛᱤᱜ ᱠᱷᱟᱱ ᱟᱹᱠᱷᱨᱤᱧ ᱞᱮᱠᱷᱟᱱ ᱴᱟᱠᱟ ᱯᱩᱭᱥᱟᱹ ᱧᱟᱢᱚᱜᱼᱟ ᱛᱚ ᱚᱱᱠᱟ ᱜᱮ ᱠᱟᱰᱟ ᱠᱚ ᱛᱚ ᱠᱟᱰᱟ ᱠᱚᱦᱚᱸ ᱪᱟᱥᱵᱟᱥ ᱞᱟᱹᱜᱤᱫ ᱥᱤᱭᱳᱜ ᱞᱟᱹᱜᱤᱫ ᱫᱚᱦᱚ ᱦᱩᱭᱩᱜ ᱛᱟᱵᱚᱱᱟ ᱟᱨ ᱠᱤᱪᱷᱩ ᱫᱤᱱ ᱯᱚᱨᱮ ᱡᱟᱦᱟᱱᱟᱜ ᱴᱟᱠᱟ ᱯᱩᱭᱥᱟᱹ ᱞᱟᱹᱠᱛᱤᱜ ᱠᱷᱟᱱ ᱟᱹᱠᱷᱨᱤᱧ ᱠᱚᱣᱟᱵᱚᱱ ᱟᱨ ᱚᱱᱠᱟᱜᱮ ᱟᱨᱦᱚᱸ ᱥᱮᱛᱟ ᱠᱚ ᱥᱮᱛᱟ ᱦᱚᱸᱵᱚᱱ ᱫᱚᱦᱚ ᱠᱚᱜᱮᱭᱟ ᱢᱮᱱᱠᱷᱟᱱ ᱥᱮᱛᱟ ᱫᱚ ᱟᱵᱚᱣᱟᱜ ᱨᱚᱠᱠᱷᱟ ᱞᱟᱹᱜᱤᱫ ᱵᱚᱱ ᱫᱚᱦᱚ ᱠᱚᱣᱟ ᱥᱮ ᱥᱮᱸᱫᱽᱨᱟ ᱠᱚ ᱤᱫᱤ ᱞᱟᱹᱜᱤᱫ ᱵᱚᱱ ᱫᱚᱦᱚ ᱠᱚᱣᱟ ᱛᱚ ᱱᱚᱝᱠᱟᱜᱮ ᱟᱵᱚᱣᱟᱜ ᱡᱤᱭᱚᱱ ᱨᱮ ᱥᱤᱢ ᱥᱩᱠᱨᱤ ᱵᱷᱤᱰᱤ ᱢᱮᱨᱚᱢ ᱟᱨ ᱠᱟᱰᱟ ᱰᱟᱹᱝᱨᱤ ᱥᱮᱛᱟ ᱠᱚ ᱠᱷᱟᱡᱱᱟ ᱧᱟᱢ ᱞᱟᱹᱜᱤᱫ ᱟᱹᱥᱩᱞ ᱡᱤᱭᱟᱹᱞᱤ ᱠᱚᱵᱚᱱ ᱵᱮᱣᱦᱟᱨ ᱠᱚᱣᱟ ᱟᱨ ᱥᱟᱱᱟᱢ ᱥᱟᱱᱛᱟᱲ ᱠᱚᱣᱟᱜ ᱚᱲᱟᱜ ᱨᱮ ᱥᱮ ᱡᱚᱛᱚ ᱚᱲᱟᱜ ᱨᱮ ᱱᱩᱠᱩ ᱠᱚ ᱥᱤᱢ ᱥᱩᱠᱨᱤ ᱥᱮᱛᱟ ᱢᱮᱨᱚᱢ ᱟᱨᱚ ᱟᱭᱢᱟ ᱟᱹᱰᱤ ᱨᱚᱠᱚᱢ ᱠᱚᱵᱚᱱ ᱫᱚᱦᱚ ᱠᱚᱣᱟ